ᱤᱧᱟᱹᱜ ᱴᱨᱤᱯ ᱫᱚ ᱛᱟᱦᱮᱸ ᱠᱟᱱᱟ ᱦᱮᱸ ᱪᱟᱞᱟᱣ ᱵᱟᱲᱟ ᱞᱮᱱ ᱜᱮᱭᱟᱹᱧ ᱡᱮᱢᱚᱱᱠᱤ ᱟᱞᱮ ᱥᱠᱩᱞ ᱠᱚᱞᱮᱡᱽ ᱠᱷᱚᱡ ᱠᱚ ᱤᱫᱤ ᱵᱟᱲᱟ ᱞᱮᱜ ᱞᱮᱭᱟ ᱟᱹᱰᱤ ᱡᱷᱟᱹᱞ ᱡᱷᱟᱹᱞ ᱡᱟᱭᱜᱟ ᱛᱮ ᱢᱟᱱᱮ ᱯᱤᱠᱱᱤᱠᱚᱜ ᱟᱨᱠᱤ ᱯᱤᱠᱱᱤᱠᱚᱜ ᱞᱮ ᱪᱟᱞᱟᱣ ᱵᱟᱲᱟ ᱞᱮᱱᱟ ᱡᱚᱭ ᱪᱚᱱᱰᱤ ᱯᱟᱦᱟᱲ ᱚᱱᱟ ᱮᱢᱚᱱ ᱢᱚᱡᱽ ᱡᱟᱭᱜᱟ ᱠᱟᱱᱟ ᱡᱚᱭᱪᱚᱱᱰᱤ ᱯᱟᱦᱟᱲ ᱨᱮ ᱪᱟᱞᱟᱣ ᱠᱟᱛᱮᱫ ᱤᱧ ᱢᱮᱱᱮᱫ ᱠᱟᱱ ᱛᱟᱦᱮᱱᱟ ᱱᱚᱝᱠᱟᱧ ᱵᱩᱡᱷᱟᱹᱣᱮᱜ ᱠᱟᱱ ᱛᱟᱦᱮᱱᱟ ᱡᱮᱢᱚᱱ ᱠᱤ ᱟᱹᱰᱤ ᱱᱟᱯᱟᱭ ᱟᱹᱰᱤ ᱢᱟᱱᱮ ᱪᱮᱫ ᱞᱮᱠᱟᱱ ᱡᱟᱭᱜᱟ ᱨᱮᱪᱚ ᱢᱤᱱᱟᱹᱧᱟ ᱡᱮᱢᱚᱱᱠᱤ ᱥᱮᱨᱢᱟ ᱪᱚᱴ ᱨᱮ ᱢᱤᱱᱟᱹᱧ ᱞᱮᱠᱟ ᱵᱩᱡᱷᱟᱹᱣᱮᱜ ᱠᱟᱱ ᱛᱟᱦᱮᱱᱚᱜ ᱮᱢᱚᱱ ᱠᱤ ᱚᱸᱰᱮ ᱵᱤᱵᱷᱤᱱᱱᱚ ᱨᱚᱠᱚᱢ ᱡᱟᱭᱜᱟ ᱢᱟᱱᱮ ᱩᱥᱩᱞ ᱦᱟᱱᱛᱮ ᱱᱷᱟᱛᱮ ᱵᱩᱨᱩ ᱛᱟᱞᱟᱨᱮ ᱦᱚᱲ ᱟᱨᱦᱚᱸ ᱞᱟᱹᱴᱩ ᱞᱟᱹᱴᱩ ᱢᱚᱱᱫᱤᱨ ᱵᱩᱨᱩ ᱪᱮᱛᱟᱱ ᱨᱮ ᱟᱨ ᱮᱢᱚᱱ ᱚᱱᱟ ᱴᱨᱤᱯ ᱡᱮᱴᱟ ᱛᱟᱦᱮᱸ ᱠᱟᱱᱟ ᱚᱱᱟᱞᱮ ᱴᱨᱤᱯ ᱞᱮ ᱞᱟᱜᱟᱣ ᱞᱮᱫᱟ ᱡᱮᱢᱚᱱ ᱟᱞᱮ ᱢᱟ ᱚᱲᱟᱜ ᱠᱚᱨᱮᱞᱮ ᱛᱟᱦᱮᱸ ᱵᱟᱲᱟᱭ ᱜᱮᱭᱟ ᱚᱱᱟ ᱚᱲᱟᱜ ᱨᱮ ᱡᱮᱢᱚᱱ ᱨᱟᱹᱥᱠᱟᱹ ᱠᱩᱥᱤ ᱛᱟᱦᱮᱱᱟ ᱚᱱᱟ ᱠᱷᱚᱱᱟᱜ ᱡᱟᱹᱥᱛᱤ ᱟᱫᱚ ᱚᱱᱟ ᱴᱨᱤᱯ ᱛᱟᱹᱵᱩ ᱞᱟᱛᱟᱨ ᱨᱮ ᱤᱭᱟᱹᱜ ᱠᱟᱱᱟ ᱡᱮᱢᱚᱱ ᱠᱤ ᱧᱤᱫᱟᱹ ᱵᱮᱞᱟ ᱦᱚᱸ ᱮᱛᱚ ᱨᱟᱹᱥᱠᱟᱹ ᱟᱭᱠᱟᱹᱜ ᱠᱟᱱᱟ ᱡᱮ ᱪᱟᱸᱫᱳᱣᱟᱜ ᱢᱟᱨᱥᱟᱞ ᱛᱮ ᱟᱨ ᱠᱚᱭᱮᱠᱴᱤ ᱩᱱᱠᱩ ᱤᱯᱤᱞ ᱠᱚᱣᱟᱜ ᱢᱟᱨᱥᱟᱞ ᱛᱮ ᱮᱛᱚ ᱨᱟᱹᱥᱠᱟᱹ ᱛᱮ ᱵᱩᱡᱷᱟᱹᱜ ᱠᱟᱱ ᱛᱟᱦᱮᱸ ᱱᱚᱜᱼᱚᱸᱭ ᱡᱮᱢᱚᱱ ᱞᱟᱹᱭᱛᱮ ᱚᱥᱟᱫᱷᱟᱨᱚᱱ ᱩᱱᱟᱹᱜ ᱢᱚᱡᱽ ᱟᱹᱭᱠᱟᱹᱣ ᱠᱟᱱᱟ ᱟᱨ ᱤᱱᱟᱹᱜ ᱠᱩᱥᱤ ᱢᱟᱱᱮᱧ ᱵᱩᱡᱷᱟᱹᱣ ᱞᱮᱫᱟ ᱚᱸᱰᱮ ᱥᱮᱱ ᱠᱟᱛᱮᱫ ᱱᱚᱰᱮᱱᱟᱜ ᱥᱮᱱ ᱠᱟᱛᱮᱫ ᱡᱮᱢᱚᱱ ᱚᱲᱟᱜ ᱨᱤᱧ ᱛᱟᱦᱮᱸ ᱠᱟᱱ ᱚᱱᱠᱟ ᱚᱱᱩᱵᱷᱚᱵᱽ ᱦᱩᱭᱩᱜ ᱠᱟᱱ ᱛᱟᱦᱮᱱᱚᱜᱼᱟ ᱡᱮᱢᱚᱱ ᱠᱤ ᱥᱮᱨᱢᱟ ᱪᱮᱛᱟᱱ ᱨᱮ ᱢᱤᱱᱟᱹᱧ ᱞᱮᱠᱟ ᱵᱩᱡᱷᱟᱹᱣᱮᱜ ᱠᱟᱱᱟ